ᱱᱟᱦᱟᱜ ᱨᱮ ᱟᱢᱟᱜ ᱠᱩᱥᱤ ᱫᱷᱚᱨᱚᱢ ᱢᱟᱪᱮᱫ ᱢᱟᱱᱮ ᱱᱟᱦᱟᱜ ᱡᱩᱜᱽᱨᱮ ᱢᱟᱱᱮ ᱱᱟᱦᱟᱜ ᱨᱮ ᱟᱢᱟᱜ ᱠᱩᱥᱤ ᱫᱷᱚᱨᱚᱢ ᱫᱚ ᱪᱮᱫ ᱠᱟᱱᱟ ᱢᱟᱱᱮ ᱮᱭ ᱫᱷᱚᱨᱚ ᱤᱧ ᱫᱚᱧ ᱵᱟᱰᱟᱭ ᱧᱟᱢ ᱠᱟᱫᱟ ᱡᱮ ᱤᱧ ᱠᱩᱥᱤ ᱠᱟᱛᱮ ᱫᱚ ᱠᱩᱥᱤ ᱫᱷᱚᱨᱚᱢ ᱛᱮᱫᱚᱧ ᱧᱟᱢ ᱠᱟᱫᱮᱭᱟ ᱢᱟᱪᱮᱫᱤᱭᱟᱹ ᱥᱚᱢᱟᱭ ᱦᱟᱸᱥᱫᱟ ᱟᱨ ᱫᱷᱚᱨᱚᱢ ᱫᱚ ᱦᱳᱭᱳᱜ ᱠᱟᱱᱟ ᱡᱮᱢᱚᱱ ᱪᱷᱟᱹᱴᱭᱟᱹᱨ ᱵᱤᱱᱛᱤ ᱠᱟᱨᱟᱢ ᱦᱚᱸᱜᱼᱚ ᱱᱤᱭᱟᱹ ᱠᱚ ᱵᱚᱱ ᱧᱟᱢ ᱫᱟᱲᱮᱭᱟᱜ ᱠᱟᱱᱟ ᱱᱤᱭᱟᱹ ᱫᱷᱚᱨᱚᱢ ᱨᱮ